ᱦᱮᱞᱳ ᱡᱚᱭᱚᱱᱛᱚ ᱟᱢᱟᱜ ᱜᱟᱹᱰᱤ ᱠᱤ ᱯᱷᱟᱠᱟ ᱦᱮᱱᱟᱜᱼᱟ ᱦᱮᱸ ᱤᱧ ᱰᱟᱝᱜᱟ ᱯᱟᱲᱟ ᱠᱷᱚᱱᱟᱜ ᱤᱧ ᱨᱚᱲᱫᱟ ᱛᱟᱦᱚᱞᱮ ᱯᱚᱱᱫᱨᱚ ᱛᱟᱹᱨᱤᱠᱷ ᱨᱮ ᱯᱚᱱᱫᱨᱚ ᱢᱟᱨᱪ ᱦᱤᱞᱚᱜ ᱟᱨᱠᱤ ᱩᱱ ᱦᱤᱞᱳᱜ ᱟᱞᱮᱫᱚ ᱢᱤᱫᱴᱮᱡ ᱜᱟᱹᱰᱤ ᱫᱚᱨᱠᱟᱨᱚᱜᱼᱟ ᱟᱢᱠᱤ ᱯᱷᱟᱠᱟ ᱦᱮᱱᱟᱜ ᱢᱮᱱᱟᱜ ᱢᱮᱭᱟ ᱡᱩᱫᱤ ᱯᱷᱟᱸᱠᱟ ᱢᱮᱱᱟᱜ ᱢᱮᱠᱷᱟᱡ ᱛᱟᱦᱚᱞᱮ ᱰᱟᱝᱜᱟ ᱯᱟᱲᱟᱛᱮ ᱠᱩᱞᱦᱤ ᱢᱩᱪᱟᱹᱫ ᱮᱢ ᱟᱹᱜᱩᱭᱟ ᱜᱟᱹᱰᱤ ᱟᱞᱮ ᱠᱟᱞᱤᱭᱟᱜᱚᱧᱡᱽ ᱥᱚᱦᱚᱨ ᱛᱮᱞᱮ ᱪᱟᱞᱟᱜ ᱞᱟᱹᱜᱤᱜᱼᱟ ᱟᱨ ᱛᱤᱱᱟᱹᱜ ᱵᱷᱟᱲᱟᱢ ᱦᱟᱛᱟᱣᱟ ᱚᱱᱟᱫᱚ ᱟᱢ ᱞᱟᱹᱭ ᱥᱚᱫᱚᱨ ᱢᱮ ᱩᱱᱦᱤᱞᱚᱜ ᱜᱮ ᱯᱚᱭᱥᱟ ᱫᱩᱧ ᱮᱢᱟᱢᱟ